ᱦᱮᱞᱳ ᱦᱮᱸ ᱚᱠᱚᱭ ᱯᱮ ᱞᱟᱹᱭᱫᱟ ᱚ ᱦᱚ ᱦᱳᱭ ᱪᱮᱫ ᱞᱟᱹᱠᱛᱤ ᱱᱟᱜ ᱯᱮ ᱯᱷᱳᱱ ᱠᱟᱜᱼᱟ ᱚ ᱦᱚ ᱟᱞᱮ ᱥᱮᱫ ᱫᱚ ᱪᱟᱸᱫᱚ ᱵᱚᱸᱜᱟ ᱵᱷᱚᱨᱥᱟ ᱜᱮ ᱟᱨ ᱫᱟᱜ ᱦᱚᱸ ᱵᱟᱭ ᱫᱟᱜᱮᱫᱼᱟ ᱪᱮᱫ ᱦᱚᱸ ᱵᱟᱝᱟ ᱟᱨ ᱱᱚᱛᱮ ᱨᱮ ᱱᱩᱱᱟᱹᱜ ᱥᱚᱨᱠᱟᱨᱟᱜ ᱥᱩᱵᱤᱫᱟ ᱠᱚᱦᱚᱸ ᱵᱟᱝᱟᱜ ᱥᱮᱱᱠᱷᱟᱱ ᱦᱟᱸᱜ ᱠᱟᱺᱪ ᱪᱟᱥᱵᱟᱥ ᱫᱚ ᱵᱟᱭ ᱦᱩᱭ ᱠᱟᱱᱟ ᱵᱮᱥ ᱫᱚ ᱡᱩᱫᱤ ᱦᱩᱱᱟᱹᱝ ᱡᱩᱫᱤ ᱦᱩᱱᱟᱹᱝ ᱥᱚᱨᱠᱟᱨ ᱯᱟᱦᱴᱟ ᱥᱮᱫ ᱠᱷᱚᱱ ᱠᱮᱱᱮᱞ ᱠᱚ ᱠᱩᱧ ᱠᱚ ᱡᱟᱦᱟᱸᱱᱟᱜ ᱠᱚ ᱦᱩᱱᱟᱹᱝ ᱮᱢ ᱧᱚᱜ ᱠᱮ ᱠᱷᱟᱱ ᱯᱟᱞᱮᱜ ᱦᱩᱱᱟᱹᱝ ᱠᱟᱺᱪ ᱜᱟᱱ ᱨᱮᱦᱚᱸ ᱪᱟᱥ ᱨᱟᱠᱟᱵ ᱠᱚᱜᱼᱟ ᱦᱩᱱᱟᱹᱝ ᱦᱩᱸ ᱟᱯᱮ ᱥᱮᱫ ᱫᱚ ᱦᱳᱭ ᱦᱳᱭ ᱛᱚ ᱦᱩᱸ ᱜᱚᱴᱟ ᱯᱟᱲᱟ ᱜᱮ ᱚᱱᱠᱟ ᱜᱮ ᱵᱟᱝ ᱜᱮ ᱟᱞᱮ ᱫᱚ ᱱᱚᱛᱮ ᱫᱚ ᱟᱥᱟᱲ ᱵᱚᱸᱜᱟ ᱜᱮᱞᱮ ᱪᱟᱥᱟ ᱟᱨ ᱮᱴᱟᱜᱟᱜ ᱠᱚᱞᱮ ᱵᱟᱫᱷᱟ ᱵᱟᱲᱟᱭᱟ ᱮᱠᱮᱱ ᱦᱩᱲᱩ ᱫᱚ ᱱᱟᱜ ᱢᱤᱫ ᱫᱷᱟᱹᱣ ᱜᱮᱞᱮ ᱪᱟᱥᱟ ᱦᱳᱭ ᱦᱳᱭ ᱚᱱᱠᱟ ᱚᱱᱟ ᱫᱚ ᱱᱟᱜ ᱠᱟᱺᱪ ᱢᱚᱫᱷᱩ ᱠᱚ ᱢᱮᱱᱟᱜ ᱵᱟᱲᱟᱜ ᱜᱮᱭᱟ ᱚᱱᱠᱟ ᱵᱟᱫᱷᱟ ᱵᱟᱹᱲᱤᱡ ᱞᱮᱠᱟ ᱫᱚ ᱦᱩᱭᱩᱜ ᱜᱮᱭᱟ ᱚᱱᱟ ᱥᱩᱨᱼᱥᱟᱨ ᱵᱟᱹᱫ ᱠᱚᱫᱚ ᱯᱟᱴᱟ ᱵᱟᱛᱮᱨᱟ ᱞᱮ ᱨᱟᱠᱟᱵᱮᱜᱼᱟ ᱟᱨ ᱵᱟᱫᱼᱵᱟᱠᱤ ᱫᱚ ᱱᱟᱜ ᱪᱟᱸᱫᱚ ᱵᱚᱸᱜᱟ ᱥᱮᱨᱢᱟ ᱡᱟᱹᱲᱤ ᱫᱟᱜ ᱜᱮ ᱵᱷᱚᱨᱥᱟ ᱛᱮᱜᱮ ᱱᱟᱜ ᱦᱳᱭ ᱦᱳᱭ ᱫᱟᱜ ᱦᱚᱸ ᱵᱟᱭ ᱫᱟᱜᱮᱜᱼᱟ ᱪᱮᱫ ᱦᱚᱸ ᱵᱟᱝᱟ ᱦᱩᱸᱜ ᱩᱸ

ᱟᱨ ᱦᱳᱭ ᱚᱱᱟ ᱤᱭᱟᱹ ᱠᱚᱜᱮ ᱞᱟᱹᱜᱤᱫ ᱛᱮᱜᱮ ᱦᱟᱸᱜ ᱯᱮ ᱯᱷᱳᱱ ᱞᱮᱫᱟ ᱦᱳᱭ ᱦᱳᱭ ᱛᱚᱵᱮ ᱴᱷᱤᱠᱜᱮᱭᱟ